ᱜᱟᱹᱭ ᱰᱟᱝᱨᱟ ᱠᱚᱸᱧ ᱟᱹᱥᱩᱞ ᱟᱠᱟᱫ ᱠᱚᱣᱟ ᱢᱮᱨᱚᱢ ᱵᱷᱤᱲᱤ ᱠᱚ ᱥᱤᱢ ᱠᱚ ᱜᱮᱰᱮ ᱠᱚ ᱤᱧ ᱫᱚ ᱩᱱᱠᱩ ᱠᱚᱸᱧ ᱡᱚᱛᱚᱱ ᱡᱚᱜᱟᱣ ᱠᱚᱣᱟ ᱜᱟᱹᱭ ᱰᱟᱝᱨᱟ ᱵᱩᱥᱩᱵ ᱠᱚ ᱞᱟᱜᱟᱜᱼᱟ ᱞᱩᱵᱩᱜ ᱠᱚ ᱢᱮᱨᱚᱢ ᱵᱷᱤᱲᱤ ᱜᱷᱟᱥ ᱠᱚ ᱡᱚᱢᱟ ᱩᱱᱠᱩ ᱠᱚ ᱤᱫᱤ ᱠᱚ ᱦᱩᱭᱩᱜᱼᱟ ᱵᱟᱭᱨᱮ ᱟᱛᱤᱧ ᱟᱨ ᱥᱤᱢ ᱠᱚ ᱜᱮᱰᱮ ᱠᱚ ᱢᱮᱱᱟᱜ ᱠᱚᱣᱟ ᱩᱱᱠᱩ ᱦᱩᱲᱩ ᱠᱩᱧ ᱮᱢᱟ ᱠᱚᱣᱟ ᱦᱚᱦᱚ ᱟᱠᱚ ᱠᱷᱟᱡ ᱜᱮᱠᱚ ᱦᱤᱡᱩᱜᱼᱟ ᱮᱢᱟ ᱟᱠᱚ ᱦᱩᱭᱩᱜᱼᱟ ᱡᱚᱢ ᱨᱩᱣᱟᱹ ᱦᱟᱹᱥᱩ ᱞᱮᱱᱠᱷᱟᱡ ᱠᱚ ᱨᱟᱱ ᱠᱚ ᱦᱩᱭᱩᱜᱼᱟ ᱰᱟᱠᱛᱟᱨ ᱴᱷᱮᱱ ᱤᱱᱠᱟᱹ ᱠᱟᱛᱮᱫ ᱜᱮ ᱩᱱᱠᱩ ᱥᱟᱶ ᱡᱚᱯᱲᱟᱣ ᱢᱤᱱᱟᱹᱧᱟ